ᱰᱷᱟᱯᱥᱟ ᱜᱟᱛᱮ ᱨᱮᱫᱚ ᱯᱩᱱ ᱦᱚᱲ ᱠᱚ ᱵᱚᱞᱚ ᱠᱚᱜᱼᱟ ᱟᱨ ᱵᱟᱨ ᱦᱚᱲ ᱠᱤᱱ ᱮᱥᱮᱛᱟ ᱢᱤᱫᱴᱮᱱ ᱥᱩᱨᱳᱡ ᱟᱨ ᱢᱤᱫᱴᱮᱱ ᱜᱟᱸᱰᱤᱛ ᱟᱨᱚ ᱵᱟᱨ ᱦᱚᱲ ᱫᱚ ᱛᱟᱭᱚᱢ ᱫᱟᱣᱟ ᱨᱮᱠᱤᱱ ᱮᱥᱮᱫᱟ ᱡᱟᱦᱟᱸᱭ ᱜᱮ ᱚᱱᱟ ᱫᱟᱜᱟᱭ ᱡᱚᱴᱮᱴ ᱫᱟᱜᱟ ᱴᱷᱮᱱ ᱯᱟᱨᱚᱢᱚᱜ ᱥᱚᱢᱚᱭᱮ ᱡᱚᱴᱮᱴ ᱚᱪᱚᱜᱼᱟ ᱩᱱᱤᱜᱮᱭ ᱟᱣᱩᱴᱮᱱ ᱜᱮ ᱟᱫᱚ ᱩᱱᱤᱭ ᱟᱣᱩᱴ ᱞᱮᱱᱠᱷᱟᱱ ᱜᱮ ᱚᱱᱟᱴᱟᱜ ᱫᱚᱞ ᱡᱟᱦᱟᱸᱭ ᱠᱚ ᱮᱥᱮᱫᱮᱫ ᱛᱟᱦᱮᱱᱟ ᱩᱱᱠᱩ ᱫᱚᱞ ᱟᱵᱟᱨ ᱠᱚ ᱵᱚᱞᱚᱭᱮᱱ ᱜᱮ ᱟᱨ ᱱᱩᱠᱩ ᱫᱚ ᱡᱟᱦᱟᱸᱭ ᱠᱚ ᱟᱣᱩᱴᱱᱟ ᱩᱱᱠᱩ ᱫᱚᱞ ᱠᱚ ᱮᱥᱮᱫ ᱦᱩᱭᱩᱜ ᱛᱟᱠᱚᱣᱟ